ᱦᱮᱸ ᱤᱧᱟᱹᱜ ᱚᱲᱟᱜ ᱨᱮ ᱡᱷᱟᱹᱲᱩ ᱟᱨ ᱢᱩᱪᱷᱟᱹᱣ ᱟᱹᱧ ᱦᱮᱸ ᱤᱧ ᱱᱚᱣᱟ ᱡᱷᱟᱹᱲᱩ ᱢᱩᱪᱷᱟᱹᱣ ᱡᱚᱠᱷᱚᱡ ᱜᱩᱨᱤᱡ ᱤᱧ ᱵᱮᱵᱚᱦᱟᱨᱟ ᱪᱮᱫᱟᱜ ᱥᱮ ᱜᱩᱨᱤᱡ ᱫᱚ ᱟᱹᱰᱤ ᱥᱟᱱᱛᱟᱲ ᱥᱚᱢᱟᱡᱽ ᱫᱚ ᱟᱹᱰᱤ ᱩᱯᱚᱠᱟᱨ ᱡᱤᱱᱤᱥ ᱠᱟᱱᱟ ᱥᱟᱱᱛᱟᱲ ᱥᱚᱢᱟᱡᱽ ᱨᱮᱱᱟᱜ ᱜᱩᱨᱤᱡᱽ ᱵᱮᱵᱚᱦᱟᱨ ᱫᱚ ᱟᱹᱰᱤ ᱥᱮᱫᱟᱭ ᱠᱷᱚᱱᱟᱜ ᱠᱷᱚᱱᱟᱜ ᱜᱮ ᱢᱮᱱᱟᱜᱼᱟ ᱟᱫᱚ ᱜᱩᱨᱤᱡ ᱵᱚᱱ ᱵᱮᱵᱚᱦᱟᱨ ᱞᱮᱠᱷᱟᱡ ᱫᱚ ᱵᱚᱞᱮ ᱟᱵᱚᱨᱮᱱ ᱡᱮᱜᱩᱞᱟ ᱵᱚᱸᱜᱟᱼᱵᱳᱨᱳ ᱥᱮ ᱦᱟᱯᱲᱟᱢ ᱠᱚ ᱢᱮᱱᱟᱜ ᱠᱚᱛᱟ ᱵᱚᱱᱟ ᱩᱱᱠᱩ ᱠᱚ ᱩᱱᱠᱩ ᱠᱚ ᱥᱟᱯᱷᱟᱜ ᱛᱟᱵᱚᱱᱟ ᱡᱩᱫᱤ ᱚᱲᱟᱜ ᱠᱚ ᱪᱷᱩᱸᱛ ᱮᱢᱟᱱ ᱠᱚ ᱛᱟᱦᱮᱸ ᱞᱮᱱᱠᱷᱟᱡ ᱚᱱᱟ ᱠᱚᱦᱚᱸ ᱥᱟᱯᱷᱟ ᱥᱟᱯᱷᱟᱜ ᱛᱟᱵᱳᱱᱟ ᱚᱱᱟ ᱥᱟᱶᱛᱮ ᱥᱟᱱᱛᱟᱲ ᱥᱚᱢᱟᱡᱽ ᱫᱚ ᱜᱩᱨᱤᱡ ᱵᱮᱵᱚᱦᱟᱨᱫᱚ ᱟᱹᱰᱤ ᱜᱟᱱᱜᱮ ᱫᱚᱨᱠᱟᱨ ᱠᱟᱱᱟ ᱟᱫᱚ ᱱᱤᱭᱟᱹᱜᱤᱧ ᱢᱮᱱ ᱦᱚᱪᱚᱭᱟ ᱡᱮ ᱵᱚᱞᱮ ᱜᱩᱨᱤᱡ ᱫᱚ ᱟᱹᱰᱤ ᱩᱯᱚᱠᱟᱨ ᱡᱤᱱᱤᱥ ᱠᱟᱱ ᱛᱟᱵᱚᱱ ᱜᱮᱭᱟ ᱥᱟᱱᱛᱟᱲ ᱥᱚᱢᱟᱡᱽ ᱨᱮᱫᱚ ᱟᱨ ᱮᱴᱟᱜ ᱥᱚᱢᱟᱡᱽ ᱨᱮᱫᱚ ᱡᱮᱢᱚᱱᱠᱤ ᱫᱷᱩᱛ ᱤᱭᱟᱹ ᱠᱚ ᱫᱷᱩᱯ ᱫᱷᱩᱲᱟᱹ ᱠᱚ ᱵᱮᱵᱚᱦᱟᱨᱟ ᱩᱱᱠᱩ ᱠᱚᱫᱚ ᱟᱨ ᱟᱵᱚ ᱥᱟᱱᱛᱟᱲ ᱥᱚᱢᱟᱡᱽ ᱫᱚ ᱜᱩᱨᱤᱡ ᱵᱮᱵᱚᱦᱟᱨ ᱫᱚ ᱮᱠᱟᱱᱛᱚ ᱜᱮ ᱫᱚᱨᱠᱟᱨ ᱜᱮᱭᱟ